ᱤᱧ ᱫᱚ ᱱᱚᱣᱟᱧ ᱢᱚᱱᱮᱭᱟ ᱡᱟᱦᱟᱸᱭ ᱦᱚᱲ ᱥᱮᱪᱮᱫᱟ ᱦᱩᱭᱩᱜ ᱠᱟᱱᱟ ᱥᱮᱪᱮᱫ ᱡᱚᱝ ᱠᱟᱱᱟᱭ ᱢᱚᱱᱮ ᱠᱟᱛᱮ ᱨᱤᱠᱟᱹ ᱠᱟᱫᱟᱭ ᱡᱮ ᱱᱚᱣᱟ ᱡᱤᱱᱤᱥ ᱫᱚᱹᱧ ᱪᱮᱫ ᱜᱮᱭᱟ ᱢᱮᱱᱛᱮ ᱛᱚ ᱩᱱᱤ ᱡᱩᱫᱤ ᱚᱱᱟ ᱵᱟᱭ ᱵᱩᱡᱷᱟᱹᱣᱟ ᱵᱟᱨ ᱵᱟᱨ ᱵᱩᱡᱷᱟᱣᱟᱭ ᱦᱩᱭᱩᱜᱼᱟ ᱚᱠᱟ ᱴᱷᱮᱱ ᱵᱟᱭ ᱵᱩᱡᱷᱟᱹᱣ ᱮᱫᱟ ᱚᱱᱟ ᱞᱟᱹᱭᱟᱭ ᱦᱩᱭᱩᱜᱼᱟ ᱪᱮᱫᱟᱜ ᱵᱟᱭ ᱵᱩᱡᱷᱟᱹᱣ ᱮᱫᱟ ᱚᱱᱟ ᱯᱟᱸᱡᱟᱭ ᱦᱩᱭᱩᱜᱼᱟ ᱩᱱᱤ ᱴᱷᱤᱠᱤ ᱵᱩᱡᱷᱟᱹᱣᱟᱭ ᱩᱱᱤ ᱡᱩᱫᱤ ᱟᱡ ᱥᱟᱢᱟᱝ ᱨᱮ ᱱᱚᱝᱠᱟ ᱪᱮᱞᱮᱱᱡᱽ ᱛᱟᱦᱮᱱᱟ ᱡᱮ ᱤᱧ ᱫᱚ ᱱᱚᱣᱟ ᱤᱧ ᱥᱮᱬᱟᱭᱟ ᱱᱚᱣᱟᱹᱧ ᱵᱟᱰᱟᱭᱟ ᱵᱟᱲᱟᱭ ᱛᱮᱜᱮ ᱦᱩᱭᱩᱜ ᱛᱮᱧᱟ ᱪᱮᱫ ᱛᱮᱜᱮ ᱦᱩᱭᱩᱜ ᱛᱤᱧᱟᱹ ᱛᱚ ᱡᱟᱦᱟᱸ ᱨᱮ ᱥᱮᱪᱮᱫ ᱫᱷᱟᱭᱮ ᱥᱮᱪᱮᱫᱟᱭ ᱠᱟᱱᱟ ᱩᱱᱤ ᱨᱤᱠᱟᱹᱭᱟᱭ ᱡᱮ ᱩᱱᱤ ᱚᱠᱟ ᱴᱷᱮᱱ ᱵᱟᱭ ᱵᱩᱡᱷᱟᱹᱮᱫᱟ ᱪᱮᱫᱟᱜ ᱵᱟᱭ ᱵᱩᱡᱷᱟᱹᱣ ᱮᱫᱟ ᱚᱱᱟ ᱯᱟᱸᱡᱟ ᱠᱟᱛᱮ ᱵᱟᱨ ᱵᱟᱨ ᱩᱱᱤ ᱩᱫᱩᱜ ᱟᱭ ᱦᱩᱭᱩᱜᱼᱟ ᱡᱮ ᱱᱚᱣᱟ ᱫᱚ ᱱᱚᱝᱠᱟ ᱥᱮ ᱦᱟᱱᱟ ᱫᱚ ᱦᱟᱝᱠᱟ ᱱᱚᱝᱠᱟ ᱠᱟᱛᱮ ᱱᱚᱣᱟ ᱫᱚ ᱱᱚᱝᱠᱟ ᱠᱟᱱᱟ ᱱᱚᱜᱼᱚᱭ ᱱᱚᱣᱟ ᱜᱮ ᱦᱩᱭᱩᱜ ᱠᱟᱱᱟ ᱥᱮᱪᱮᱫ ᱨᱮᱱᱟᱜ